ᱵᱷᱟᱨᱚᱛ ᱫᱤᱥᱚᱢ ᱥᱟᱫᱷᱤᱱᱮᱱ ᱛᱟᱭᱚᱢ ᱡᱚᱠᱷᱚᱱ ᱜᱚᱱᱛᱚᱱ ᱱᱚᱣᱟ ᱟᱹᱱ ᱟᱹᱨᱤ ᱵᱮᱱᱟᱣ ᱮᱱᱟ ᱵᱷᱟᱨᱚᱛ ᱫᱤᱥᱚᱢ ᱨᱮ ᱩᱱ ᱚᱠᱛᱮ ᱨᱮ ᱩᱱᱠᱟᱱ ᱠᱳᱱᱳ ᱢᱤᱰᱤᱭᱟ ᱵᱟᱝ ᱛᱟᱦᱮᱸ ᱞᱮᱱᱛᱮ ᱜᱚᱴᱟ ᱫᱤᱥᱚᱢ ᱨᱮᱱ ᱦᱚᱲ ᱱᱚᱣᱟ ᱠᱟᱛᱷᱟ ᱠᱚ ᱵᱟᱝᱠᱚ ᱵᱩᱡᱷᱟᱹᱣ ᱫᱟᱲᱮᱭᱟᱜ ᱠᱟᱱ ᱛᱟᱦᱮᱱᱟ ᱡᱮ ᱟᱵᱚᱣᱟᱜ ᱟᱹᱱ ᱟᱹᱨᱤ ᱥᱮ ᱟᱵᱚᱣᱟᱜ ᱞᱟᱹᱠᱛᱤᱭᱟᱱ ᱪᱮᱫ ᱠᱚ ᱢᱮᱱᱟᱜᱼᱟ ᱢᱮᱱᱠᱷᱟᱱ ᱱᱤᱛᱚᱜ ᱦᱟᱹᱵᱤᱡ ᱡᱟᱦᱟᱸ ᱠᱚ ᱢᱤᱰᱤᱭᱟ ᱢᱟᱫᱽᱫᱷᱚᱢ ᱛᱮ ᱡᱚᱛᱚ ᱞᱟᱹᱠᱛᱤᱭᱟᱱ ᱥᱮ ᱞᱟᱹᱭ ᱞᱟᱠᱪᱟᱨ ᱠᱚᱦᱚᱸ ᱵᱟᱲᱟᱭ ᱧᱟᱢᱚᱜ ᱠᱟᱱᱟ ᱵᱟᱝᱢᱟ ᱵᱷᱟᱨᱚᱛ ᱫᱤᱥᱚᱢ ᱨᱮ ᱵᱷᱮᱜᱟᱨ ᱵᱷᱮᱜᱟᱨ ᱯᱚᱱᱚᱛ ᱨᱮ ᱦᱮᱱᱟᱜ ᱠᱚ ᱢᱟᱱᱣᱟ ᱠᱚᱣᱟᱜ ᱦᱚᱨᱚᱜ ᱵᱟᱸᱫᱮ ᱞᱟᱹᱭ ᱞᱟᱠᱪᱟᱨ ᱵᱚᱸᱜᱟ ᱵᱳᱨᱳ ᱡᱚᱛᱚ ᱠᱚ ᱱᱤᱛᱚᱜ ᱫᱚ ᱵᱚ ᱵᱟᱲᱟᱭ ᱧᱟᱢᱮᱜᱼᱟ ᱚᱠᱟ ᱜᱷᱚᱴᱚᱱᱟ ᱚᱠᱟᱨᱮ ᱦᱩᱭᱮᱱᱟ ᱛᱩᱨᱚᱱᱛ ᱜᱮᱵᱚᱱ ᱧᱮᱞ ᱧᱟᱢ ᱫᱟᱲᱮᱭᱟᱜ ᱠᱟᱱᱟ

ᱢᱟᱲᱟᱝ ᱛᱮᱫᱚ ᱚᱱᱟ ᱜᱷᱚᱴᱚᱱᱟ ᱫᱚ ᱯᱚᱨᱮ ᱛᱮᱵᱚ ᱵᱟᱰᱟᱭ ᱧᱟᱢᱮᱫ ᱛᱟᱦᱮᱱᱟ ᱢᱮᱱᱠᱷᱟᱱ ᱱᱤᱭᱟᱹ ᱢᱤᱰᱤᱭᱟ ᱡᱩᱜᱽ ᱨᱮ ᱱᱤᱛᱚᱜ ᱚᱠᱟ ᱜᱷᱚᱴᱚᱱᱟ ᱱᱤᱛᱚᱜ ᱦᱩᱭᱩᱜᱼᱟ ᱚᱱᱟ ᱜᱷᱚᱴᱚᱱᱟ ᱟᱵᱚ ᱱᱤᱛᱚᱜ ᱜᱮ ᱞᱟᱭᱤᱵᱽ ᱴᱮᱞᱤᱠᱟᱥᱴ ᱛᱮᱵᱚ ᱧᱮᱞ ᱧᱟᱢ ᱫᱟᱲᱮᱭᱟᱜ ᱠᱟᱱᱟ ᱚᱱᱟᱛᱮ ᱢᱤᱰᱤᱭᱟ ᱢᱟᱫᱽᱫᱷᱭᱚᱢ ᱛᱮᱜᱮ ᱱᱚᱣᱟ ᱜᱚᱱᱚᱛᱛᱚᱱᱛᱨᱚ ᱫᱤᱵᱚᱥ ᱫᱤᱥᱚᱢ ᱨᱮ ᱟᱵᱚ ᱞᱟᱦᱟ ᱥᱮᱫ ᱵᱚ ᱛᱟᱲᱟᱢ ᱫᱟᱲᱮᱭᱟᱜᱼᱟ